ᱟᱞᱮ ᱟᱰᱮ ᱯᱟᱥᱮ ᱨᱮ ᱟᱞᱮ ᱥᱩᱨ ᱨᱮᱜᱮ ᱢᱤᱫᱴᱟᱝ ᱦᱟᱥᱯᱟᱛᱟᱞ ᱢᱮᱱᱟᱜᱼᱟ ᱛᱚ ᱦᱟᱥᱯᱟᱛᱟᱞ ᱫᱚ ᱱᱤᱭᱟᱹ ᱜᱮ ᱯᱟᱥᱮᱡ ᱵᱞᱚᱠ ᱨᱮ ᱞᱟᱹᱴᱩ ᱦᱟᱥᱯᱟᱛᱟᱞ ᱫᱚ ᱟᱨ ᱱᱚᱰᱮ ᱰᱟᱠᱛᱟᱨ ᱠᱚᱦᱚᱸ ᱵᱷᱟᱹᱜᱤ ᱜᱮ ᱢᱮᱱᱟᱜ ᱠᱚᱣᱟ ᱛᱚ ᱱᱤᱭᱟᱹ ᱵᱟᱛᱟᱨ ᱨᱮ ᱱᱩᱠᱩ ᱰᱟᱠᱛᱟᱨ ᱠᱚ ᱵᱷᱟᱹᱜᱤ ᱥᱟᱹᱦᱤᱡ ᱜᱮᱠᱚ ᱧᱮᱞ ᱮᱫ ᱠᱚᱣᱟ ᱨᱩᱜᱤ ᱛᱚᱵᱮ ᱱᱟᱥᱮᱱᱟᱜ ᱮᱠᱴᱩ ᱤᱭᱟᱹ ᱢᱟᱱᱮ ᱡᱟᱹᱥᱛᱤ ᱡᱷᱟᱢᱮᱞᱟᱜ ᱵᱟᱝ ᱠᱚ ᱢᱮᱱᱟ ᱛᱷᱚᱲᱟ ᱥᱤᱨᱤᱭᱟᱥ ᱧᱚᱜ ᱠᱟᱹᱦᱤᱞ ᱧᱚᱜ ᱨᱩᱜᱤ ᱧᱮᱞ ᱞᱮᱠᱷᱟᱡ ᱩᱱᱤ ᱫᱚ ᱢᱟᱞᱫᱟ ᱥᱮᱡ ᱜᱮᱠᱚ ᱵᱷᱮᱡᱟᱭᱮᱫ ᱠᱚᱣᱟ ᱟᱨ ᱡᱟᱦᱟᱱᱟᱜ ᱮᱢ ᱢᱮᱛᱟᱭ ᱠᱷᱟᱡ ᱠᱚ ᱢᱮᱱᱟ ᱱᱚᱰᱮ ᱦᱚᱸ ᱟᱞᱮ ᱱᱚᱰᱮ ᱫᱚ ᱚᱱᱠᱟᱱ ᱡᱚᱱᱛᱨᱚ ᱯᱟᱛᱤ ᱥᱟᱡᱽ ᱥᱚᱨᱚᱧᱡᱟᱢ ᱵᱟᱹᱱᱩᱜᱼᱟ ᱚᱱᱟ ᱠᱷᱟᱹᱛᱤᱨ ᱟᱞᱮ ᱫᱚ ᱱᱚᱰᱮ ᱵᱟᱞᱮ ᱧᱮᱞ ᱫᱟᱲᱮ ᱟᱠᱚ ᱠᱟᱱᱟ ᱟᱨ ᱮᱢᱱᱤ ᱨᱩᱜᱤ ᱠᱚ ᱯᱨᱚᱛᱷᱚᱢ ᱚᱱᱟ ᱯᱟᱹᱦᱤᱞ ᱪᱤᱠᱤᱛᱥᱟ ᱫᱚ ᱵᱷᱟᱹᱜᱤ ᱜᱮᱠᱚ ᱮᱢᱚᱜᱼᱟ ᱮᱢ ᱫᱚ ᱟᱨ ᱨᱟᱱ ᱢᱩᱨᱜᱟᱹᱱ ᱠᱚᱦᱚᱸ ᱵᱷᱟᱹᱜᱮ ᱜᱮᱠᱚ ᱮᱢᱚᱜᱼᱟ ᱢᱮᱱᱠᱷᱟᱱ ᱦᱚᱸᱜ ᱚᱱᱠᱟ ᱯᱮᱨᱮᱡ ᱦᱚᱲᱢᱚ ᱨᱩᱜᱤ ᱠᱚ ᱤᱫᱤ ᱮᱢᱟᱱ ᱞᱮᱠᱚ ᱨᱮ ᱛᱷᱚᱲᱟ ᱮᱴᱠᱮᱴᱚᱬᱮ ᱠᱚ ᱵᱩᱡᱷᱟᱹᱣ ᱞᱮᱠᱷᱟᱡ ᱜᱮ ᱩᱱᱠᱩ ᱫᱚ ᱥᱚᱫᱚᱨ ᱦᱟᱥᱯᱟᱛᱟᱞ ᱚᱱᱟ ᱢᱮᱰᱤᱠᱮᱞ ᱠᱚᱞᱮᱡᱽ ᱦᱟᱥᱯᱟᱛᱟᱞ ᱥᱮᱡ ᱜᱮᱠᱚ ᱵᱷᱮᱡᱟᱭᱮᱫ ᱠᱚᱣᱟ ᱛᱚ ᱱᱤᱭᱟᱹ ᱜᱮ ᱤᱧ ᱫᱚᱧ ᱢᱮᱱᱟ ᱱᱚᱝᱠᱟᱱ ᱯᱨᱟᱭᱢᱟᱨᱤ ᱠᱚᱨᱮ ᱠᱟᱹᱴᱤᱡ ᱦᱚᱸ ᱦᱟᱥᱯᱟᱛᱟᱞ ᱠᱚᱨᱮ ᱠᱟᱹᱴᱤᱡ ᱦᱟᱥᱯᱟᱛᱟᱞ ᱠᱚᱨᱮ ᱚᱱᱠᱟ ᱵᱷᱟᱹᱜᱤ ᱰᱟᱠᱛᱟᱨ ᱠᱩᱞ ᱠᱚ ᱟᱨ ᱨᱟᱱ ᱢᱩᱨᱜᱟᱹᱱ ᱠᱚ ᱵᱷᱟᱹᱜᱤ ᱥᱟᱹᱦᱤᱡ ᱫᱚᱦᱚ ᱥᱮ ᱩᱱᱠᱩ ᱰᱟᱠᱛᱟᱨ ᱠᱚ ᱞᱟᱹᱜᱤᱫ ᱥᱟᱡᱽ ᱥᱚᱨᱚᱧᱡᱟᱢ ᱡᱚᱱᱛᱨᱚᱯᱟᱹᱛᱤ ᱠᱚ ᱱᱟᱯᱟᱭ ᱱᱟᱯᱟᱭ ᱫᱚᱦᱚᱭ ᱫᱚ ᱮᱠᱟᱞ ᱛᱮ ᱞᱟᱹᱠᱛᱤᱜ ᱠᱟᱱᱟ ᱚᱱᱠᱟ ᱫᱚᱦᱚ ᱞᱮᱠᱷᱟᱡ ᱥᱟᱱᱟᱢ ᱦᱚᱲ ᱠᱚ ᱢᱟᱱᱮ ᱩᱯᱠᱟᱹᱨ ᱠᱚᱜᱼᱟ ᱟᱨ ᱯᱷᱟᱨᱟᱠ ᱛᱮ ᱪᱟᱞᱟᱜ ᱵᱟᱝ ᱦᱳᱭ ᱠᱚᱜ ᱛᱟᱠᱚᱣᱟ ᱡᱮᱞᱮᱠᱟ ᱟᱵᱚ ᱫᱤᱥᱚᱢ ᱨᱮᱫᱚ ᱱᱚᱜᱼᱚᱸᱭ ᱮᱴᱟᱜ ᱮᱴᱟᱜ ᱫᱤᱥᱚᱢ ᱨᱮ ᱞᱮᱠᱟ ᱰᱟᱠᱛᱟᱨ ᱠᱚ ᱢᱮᱱᱟᱜ ᱠᱚ ᱨᱮᱦᱚᱸ ᱵᱟᱝ ᱫᱚ ᱡᱚᱱᱛᱨᱚᱯᱟᱹᱛᱤ ᱚᱵᱷᱟᱵᱽ ᱵᱟᱝ ᱫᱚ ᱨᱟᱱ ᱢᱩᱨᱜᱟᱹᱱ ᱚᱵᱷᱟᱵᱽ ᱮᱴᱟᱜ ᱡᱟᱦᱟᱱ ᱚᱱᱟᱠᱟᱱ ᱞᱟᱹᱴᱩ ᱟᱡᱟᱨ ᱠᱚᱨᱮ ᱵᱟᱨᱦᱮ ᱫᱤᱥᱚᱢᱛᱮ ᱨᱩᱣᱟᱹᱜ ᱠᱚ ᱥᱮ ᱨᱩᱜᱤ ᱠᱚ ᱤᱫᱤ ᱦᱩᱭᱩᱜ ᱠᱟᱱ ᱛᱟᱵᱚᱱᱟ ᱟᱫᱚ ᱚᱱᱟ ᱜᱮ ᱤᱧ ᱫᱚᱧ ᱢᱮᱱᱟ ᱡᱟᱛᱮ ᱵᱟᱦᱨᱮ ᱛᱮ ᱱᱚᱝᱠᱟ ᱤᱫᱤ ᱟᱞᱚ ᱦᱩᱭᱩᱜ ᱥᱟᱱᱟᱢ ᱡᱚᱱᱛᱨᱚᱯᱟᱹᱛᱤ ᱠᱚ ᱡᱚᱛᱚ ᱦᱟᱥᱯᱟᱛᱟᱞ ᱨᱮ ᱛᱟᱦᱮᱱ ᱛᱟᱦᱚᱞᱮ ᱨᱮᱸᱜᱮᱡ ᱱᱟᱪᱟᱨ ᱡᱚᱛᱚ ᱦᱚᱲ ᱵᱚᱱ ᱟᱫᱷᱟᱱᱚᱜᱼᱟ